ᱤᱥᱤᱱ ᱵᱟᱵᱚᱛ ᱡᱚᱢ ᱫᱚ ᱟᱭᱢᱟ ᱨᱚᱠᱚᱢ ᱜᱮ ᱦᱩᱭᱩᱜᱼᱟ ᱟᱨ ᱛᱟᱨ ᱢᱚᱫᱽᱫᱷᱮ ᱫᱚ ᱤᱥᱤᱱ ᱫᱚ ᱥᱮ ᱨᱚᱠᱚᱢ ᱫᱚ ᱤᱧ ᱫᱚ ᱵᱟᱹᱧ ᱵᱟᱰᱟᱭᱟ ᱢᱟᱱᱮ ᱤᱥᱤᱱ ᱵᱟᱲᱟ ᱠᱟᱛᱮᱫ ᱫᱚ ᱥᱮᱨᱚᱠᱚᱢ ᱫᱚ ᱵᱟᱹᱧ ᱥᱮᱬᱟᱣ ᱠᱟᱫᱟ ᱠᱟᱹᱴᱤᱜ ᱠᱷᱚᱡ ᱜᱮ ᱦᱳᱥᱴᱮᱞ ᱨᱮᱧ ᱛᱟᱦᱮᱸ ᱠᱟᱱᱟ ᱠᱤᱱᱛᱩ ᱜᱚᱼᱵᱟᱵᱟ ᱫᱚ ᱚᱞᱯᱚ ᱠᱷᱚᱡ ᱜᱚᱼᱵᱟᱵᱟ ᱴᱷᱮᱡ ᱜᱮᱧ ᱧᱮᱞ ᱟᱠᱟᱫᱟ ᱪᱮᱫ ᱞᱮᱠᱟᱭ ᱤᱥᱤᱱ ᱵᱟᱲᱟᱭᱟ ᱡᱚᱢᱟᱜ ᱠᱚ ᱤᱧ ᱦᱚᱸ ᱢᱟᱱᱮ ᱢᱟᱡᱷᱮ ᱢᱟᱡᱷᱮᱧ ᱢᱟᱱᱮ ᱪᱮᱫ ᱵᱟᱲᱟᱣᱟᱠᱟᱜ ᱜᱮᱭᱟ ᱜᱚ ᱵᱟᱵᱟ ᱴᱷᱮᱡ ᱠᱷᱚᱡ ᱡᱮ ᱤᱥᱤᱱ ᱵᱟᱲᱟ ᱞᱟᱹᱜᱤᱫ ᱡᱟᱦᱟᱸᱴᱟᱜ ᱡᱮ ᱨᱚᱠᱚᱢ ᱤᱧᱤᱧ ᱤᱥᱤᱱ ᱵᱟᱲᱟᱣ ᱠᱟᱫᱟ ᱢᱟᱱᱮ ᱥᱩᱡᱤ ᱠᱚ ᱯᱟᱭᱮᱥ ᱠᱚ ᱛᱟ ᱯᱚᱨ ᱡᱤᱞᱯᱤᱴᱷᱟᱹ ᱠᱚ ᱚᱱᱟ ᱠᱚ ᱡᱮᱢᱚᱱᱤᱧ ᱤᱥᱤᱱ ᱵᱟᱲᱟᱣ ᱠᱟᱫᱟ ᱠᱤᱱᱛᱩ ᱜᱚᱼᱵᱟᱵᱟ ᱴᱷᱮᱡ ᱠᱷᱚᱡ ᱫᱚ ᱤᱧ ᱛᱮ ᱤᱧᱤᱧ ᱤᱥᱤᱱ ᱵᱟᱲᱟᱣ ᱠᱟᱛᱮᱫ ᱪᱮᱫ ᱞᱮᱠᱟ ᱥᱤᱵᱤᱞ ᱚᱱᱟ ᱫᱚ ᱵᱟᱹᱧ ᱢᱟᱱᱮ ᱥᱮ ᱨᱚᱠᱚᱢ ᱵᱟᱹᱧ ᱵᱩᱡᱷᱟᱹᱣ ᱟᱠᱟᱫᱟ ᱠᱤᱱᱛᱩ ᱜᱚ ᱵᱟᱵᱟ ᱴᱷᱮᱡ ᱠᱷᱚᱡ ᱤᱥᱤᱱ ᱫᱚ ᱡᱩᱫᱟᱹᱠᱤᱱ ᱜᱚ ᱵᱟᱵᱟ ᱴᱷᱮᱡ ᱤᱥᱤᱱ ᱫᱚ ᱡᱩᱫᱟᱹᱜᱮ ᱵᱩᱡᱷᱟᱹᱜ ᱟ ᱤᱧ ᱜᱚ ᱴᱷᱮᱡ ᱡᱮᱢᱚᱱᱤᱧ ᱧᱮᱞ ᱟᱠᱟᱫᱟ ᱡᱤᱞᱯᱤᱴᱷᱟᱹ ᱠᱚ ᱤᱥᱤᱱ ᱡᱮ ᱚᱱᱟ ᱨᱮ ᱰᱷᱤᱨ ᱡᱮ ᱡᱮᱴᱟ ᱞᱟᱜᱟᱜᱼᱟ ᱤᱧ ᱧᱮᱞ ᱟᱠᱟᱫᱟ ᱢᱟᱱᱮ ᱡᱮ ᱞᱮᱠᱟ ᱧᱮᱞ ᱠᱤᱫᱟᱹᱧ ᱢᱚᱥᱞᱟ ᱛᱚ ᱞᱟᱜᱟᱜ ᱜᱮᱭᱟ ᱛᱟ ᱥᱟᱛᱮ ᱦᱚᱞᱚᱝ ᱛᱟ ᱯᱚᱨ ᱡᱤᱞ ᱡᱮᱛᱮᱛᱩ ᱡᱤᱞᱯᱤᱴᱷᱟᱹ ᱛᱟ ᱯᱚᱨ ᱚᱱᱟ ᱠᱚ ᱢᱟᱱᱮ ᱡᱤᱞ ᱫᱚ ᱡᱟᱦᱟᱸᱱᱟᱜ ᱜᱮ ᱡᱟᱦᱟᱸ ᱡᱤᱞ ᱜᱮᱢ ᱮᱢ ᱫᱟᱲᱮᱜ ᱛᱚ ᱚᱱᱟ ᱠᱚ ᱵᱮᱥᱤ ᱞᱟᱜᱟᱜᱼᱟ ᱟᱨ ᱚᱱᱟ ᱠᱚ ᱦᱩᱭ ᱞᱮᱱ ᱠᱷᱟᱡ ᱜᱮᱛᱚ ᱟᱹᱰᱤ ᱢᱚᱸᱡᱽ ᱥᱤᱵᱤᱞᱟ ᱛᱟ ᱯᱚᱨ ᱟᱨᱚ ᱤᱧ ᱡᱮᱦᱮᱛᱩ ᱱᱤᱡᱮ ᱛᱷᱮᱠᱮᱧ ᱠᱚᱨᱟᱣ ᱟᱠᱟᱫᱟ ᱱᱤᱡᱮ ᱛᱷᱮᱠᱮᱧ ᱤᱥᱤᱱ ᱟᱠᱟᱫᱟ ᱡᱮᱢᱚᱱ ᱥᱮ ᱨᱚᱠᱚᱢ ᱛᱚ ᱤᱥᱤᱱ ᱵᱟᱹᱧ ᱵᱟᱲᱟᱭᱟ ᱛᱟᱣ ᱪᱮᱥᱴᱟᱣ ᱟᱠᱟᱫᱟᱹᱧ ᱡᱟᱦᱟᱸᱴᱟᱜ ᱡᱮᱢᱚᱱ ᱯᱟᱭᱮᱥ ᱠᱚ ᱯᱟᱭᱮᱥ ᱫᱚ ᱟᱭᱢᱟ ᱨᱚᱠᱚᱢ ᱟᱨ ᱠᱤ ᱫᱟᱜ ᱟᱛᱮᱜ ᱦᱚᱸᱢ ᱠᱚᱨᱟᱣ ᱫᱟᱲᱮᱜᱼᱟ ᱛᱟᱨ ᱯᱚᱨ ᱛᱚᱣᱟ ᱫᱤᱭᱮᱢ ᱠᱚᱨᱟᱣ ᱫᱟᱲᱮᱭᱟᱜᱼᱟ ᱠᱤᱱᱛᱩ ᱛᱚᱣᱟ ᱫᱤᱭᱮ ᱠᱚᱨᱟᱣ ᱞᱮᱠᱷᱟᱡ ᱥᱮᱴᱟ ᱟᱹᱰᱤ ᱟᱨᱚ ᱟᱭᱢᱟ ᱢᱚᱸᱡᱽ ᱥᱤᱵᱤᱞᱟ ᱟᱰᱤ ᱦᱮᱲᱮᱢ ᱵᱩᱡᱷᱟᱹᱜᱼᱟ ᱧᱮᱞ ᱛᱮᱦᱚᱸ ᱟᱰᱤ ᱢᱚᱸᱡᱽ ᱚᱱᱟ ᱥᱟᱛᱮ ᱡᱩᱫᱤ ᱠᱟᱡᱩ ᱠᱤᱥᱢᱤᱥ ᱟᱨ ᱦᱚᱸ ᱥᱩᱱᱫᱚᱨ ᱮᱢ ᱫᱟᱲᱮᱭᱟᱜ ᱞᱮᱠᱷᱟᱡ ᱛᱚ ᱟᱹᱰᱤ ᱦᱮᱲᱮᱢ ᱵᱩᱡᱷᱟᱹᱜ ᱟᱨ ᱟᱹᱰᱤ ᱢᱚᱸᱡᱽ ᱧᱮᱞ ᱛᱮᱦᱚᱸ ᱧᱮᱞ ᱜᱮ ᱵᱩᱡᱷᱟᱹᱜᱼᱟ